ᱦᱮᱞᱳ ᱯᱟᱨᱵᱚᱛᱤ ᱜᱮᱥ ᱮᱡᱮᱱᱥᱤ ᱪᱟᱥ ᱚᱸᱰᱮᱱᱟᱜ ᱱᱟᱢᱵᱟᱨ ᱠᱟᱱ ᱜᱮᱭᱟ ᱥᱮ ᱱᱚᱣᱟ ᱫᱚ ᱚ ᱦᱚᱸ ᱦᱳᱭ ᱟᱹᱞᱤᱧ ᱞᱤᱧ ᱢᱮᱱᱮᱜᱼᱟ ᱤᱭᱟᱹ ᱥᱚᱱᱟᱢᱚᱱᱤ ᱤᱭᱟᱹ ᱜᱩᱧᱪᱟᱹ ᱴᱚᱞᱟ ᱠᱷᱚᱱᱟᱜ ᱦᱳᱭ ᱟᱫᱚ ᱞᱤᱧ ᱟᱹᱞᱤᱧ ᱫᱚᱞᱤᱧ ᱯᱷᱳᱱ ᱞᱮᱜᱼᱟ ᱡᱮ ᱤᱭᱟᱹ ᱟᱹᱞᱤᱧ ᱫᱚ ᱱᱚᱰᱮ ᱫᱚ ᱱᱤᱛᱚᱜ ᱫᱚ ᱵᱟᱞᱮ ᱛᱟᱦᱮᱱ ᱠᱟᱱᱟ ᱟᱨ ᱱᱤᱛᱚᱜ ᱫᱚᱞᱮ ᱟᱞᱮ ᱫᱚᱞᱮ ᱩᱪᱟᱹᱲ ᱮᱱᱟ ᱱᱟᱦᱟᱸᱜ ᱱᱚᱛᱮ ᱞᱮ ᱦᱮᱡ ᱮᱱᱟ ᱟᱞᱮ ᱫᱚ ᱠᱩᱲᱢᱤᱰᱤ ᱥᱮᱫ ᱨᱮ ᱦᱳᱭ ᱟᱫᱚ ᱚᱱᱛᱮ ᱞᱮ ᱦᱮᱡ ᱮᱱ ᱫᱚ ᱟᱫᱚ ᱚᱸᱰᱮ ᱜᱮ ᱢᱚᱛᱞᱚᱵ ᱜᱮᱥ ᱮᱡᱮᱱᱥᱤ ᱢᱚᱛᱚᱵ ᱚᱱᱟ ᱞᱟᱹᱜᱤᱫ ᱞᱤᱧ ᱠᱟᱹᱴᱤᱡ ᱞᱤᱧ ᱯᱷᱳᱱ ᱞᱟᱜᱼᱟ ᱡᱮ ᱟᱹᱞᱤᱧᱟᱜ ᱜᱮᱥ ᱱᱟᱦᱟᱸᱜ ᱢᱚᱛᱞᱚᱵ ᱱᱚᱰᱮ ᱯᱮ ᱟᱹᱜᱩᱭᱟ ᱢᱟᱱᱞᱮᱭᱟ ᱮᱱᱠᱷᱟᱱ ᱵᱟᱯᱮ ᱧᱟᱢᱤᱧᱟ ᱚᱱᱟ ᱠᱷᱟᱹᱛᱤᱨ ᱛᱮ ᱤᱧ ᱫᱚ ᱦᱟᱸᱜ ᱮᱰᱨᱮᱥ ᱤᱧ ᱪᱮᱧᱡᱽ ᱮᱫᱟ ᱟᱫᱚ ᱚᱱᱟ ᱮᱰᱨᱮᱥ ᱱᱟᱦᱟᱸᱜ ᱤᱧ ᱞᱟᱹᱭ ᱟᱵᱮᱱ ᱠᱟᱱᱟ ᱟᱨ ᱚᱱᱟ ᱮᱰᱨᱮᱥ ᱛᱮᱜᱮ ᱱᱟᱦᱟᱸᱜ ᱯᱮ ᱥᱮᱴᱮᱞ ᱠᱟᱜᱼᱟ ᱱᱟᱦᱟᱸᱜ ᱦᱳᱭ

ᱚ ᱟᱪᱷᱟ ᱚᱱᱟᱨᱮᱭᱟᱜ ᱮᱰᱨᱮᱥ ᱫᱚ ᱱᱟᱦᱟᱸᱜ ᱤᱭᱟᱹ ᱠᱟᱱᱟ ᱚᱱᱟ ᱡᱮᱥᱮ ᱜᱮ ᱦᱟᱸᱜ ᱚᱸᱰᱮ ᱤᱭᱟᱹ ᱯᱮ ᱥᱮᱴᱮᱨᱚᱜᱼᱟ ᱦᱟᱸᱜ ᱚᱱᱟ ᱪᱮᱫ ᱠᱚ ᱢᱮᱱᱟ ᱠᱩᱲᱢᱤᱰᱤ ᱚᱱᱟ ᱯᱷᱟᱥᱴ ᱜᱚᱞᱤ ᱨᱮ ᱦᱚᱱᱩᱢᱟᱱ ᱢᱚᱱᱫᱤᱨ ᱢᱮᱱᱟᱜᱼᱟ ᱚᱱᱟ ᱥᱩᱨ ᱚᱱᱟᱛᱮ ᱫᱚᱥ ᱠᱚᱫᱚᱢ ᱟᱜᱮ ᱨᱮ ᱢᱤᱫᱴᱟᱝ ᱩᱞ ᱫᱟᱨᱮ ᱦᱮᱱᱟᱜᱼᱟ ᱟᱨ ᱩᱞᱫᱟᱨᱮ ᱴᱷᱮᱱ ᱜᱮ ᱱᱟᱦᱟᱸᱜ ᱢᱚᱛᱞᱚᱵ ᱢᱤᱫᱴᱟᱝ ᱤᱭᱟᱹ ᱢᱮᱱᱟᱜᱼᱟ ᱴᱟᱣᱟᱨ ᱞᱟᱭᱤᱴ ᱢᱮᱱᱟᱜᱼᱟ ᱚᱱᱟ ᱴᱟᱣᱟᱨ ᱞᱟᱭᱤᱴ ᱴᱷᱮᱱ ᱜᱮ ᱟᱹᱞᱤᱧᱟᱜ ᱚᱲᱟᱜ ᱫᱚ ᱱᱟᱦᱟᱸᱜ ᱚᱸᱰᱮ ᱜᱮᱞᱤᱧ ᱩᱪᱟᱹᱲ ᱟᱠᱟᱱᱟ ᱦᱟᱸᱜ

ᱦᱳᱭ ᱦᱳᱭ ᱚᱸᱰᱮ ᱜᱮ ᱚᱱᱮ ᱫᱚᱵᱤᱱ ᱧᱮᱞ ᱟᱠᱟᱫ ᱜᱮᱭᱟ ᱛᱚᱠᱷᱚᱱ ᱫᱚ ᱦᱳᱭ ᱦᱳᱭ ᱚᱸᱰᱮ ᱜᱮ ᱱᱟᱦᱟᱸᱜ ᱚᱸᱰᱮ ᱜᱮ ᱟᱹᱜᱩᱣᱟᱞᱤᱧ ᱯᱮ ᱟᱨ ᱤᱭᱟᱹ ᱚᱱᱟ ᱪᱤᱠᱟᱹᱞᱤᱧ ᱯᱷᱳᱱ ᱟᱠᱟᱫᱟ ᱡᱮ ᱢᱚᱛᱞᱚᱵ ᱤᱭᱟᱹ ᱱᱚᱣᱟ ᱮᱰᱨᱮᱥᱛᱮ ᱱᱚᱜ ᱚ ᱪᱮᱫ ᱪᱮᱠᱟᱹᱞᱤᱧ ᱨᱚᱲ ᱠᱮᱜᱼᱟ ᱥᱮ ᱱᱚᱣᱟ ᱮᱰᱨᱮᱥ ᱛᱮᱯᱮ ᱴᱷᱤᱠᱟᱹ ᱫᱟᱲᱮᱭᱤᱧᱟᱹ ᱟᱫᱚ ᱚᱱᱟ ᱦᱟᱸᱰᱮ ᱮᱰᱨᱮᱥᱤᱧ ᱞᱟᱹᱭ ᱠᱷᱟᱱ ᱢᱟ ᱵᱟᱯᱮ ᱴᱷᱤᱠᱟᱹ ᱫᱟᱲᱮᱭᱟᱹᱧ ᱪᱮ ᱚᱱᱟ ᱪᱤᱠᱟᱹ ᱱᱚᱰᱮᱱᱟᱜ ᱮᱰᱨᱮᱥᱤᱧ ᱮᱢ ᱠᱮᱜᱼᱟ ᱟᱨ ᱱᱤᱛᱚᱜ ᱫᱚ ᱦᱟᱸᱜ ᱦᱟᱸᱰᱮᱜᱮ ᱱᱟᱦᱟᱸᱜ ᱥᱮᱴᱮᱨ ᱚᱴᱚᱠᱟᱜ ᱯᱮ ᱪᱤᱠᱟᱹᱛᱮ ᱥᱮ ᱱᱚᱰᱮ ᱠᱩᱲᱢᱤᱰᱤ ᱨᱮᱜᱮᱞᱮ ᱛᱟᱦᱮᱱ ᱠᱟᱱᱟ ᱱᱤᱛᱚᱜ ᱫᱚ ᱟᱨ ᱚᱸᱰᱮ ᱜᱮ ᱱᱤᱛᱚᱜ ᱫᱚᱞᱮ ᱚᱸᱰᱮ ᱜᱮᱞᱮ ᱛᱟᱦᱮᱱᱟ ᱚᱸᱰᱮ ᱠᱷᱚᱱᱟᱜ ᱜᱮ ᱠᱟᱹᱢᱤ ᱠᱚ ᱥᱩᱨ ᱧᱚᱜ ᱠᱟᱱᱟ ᱯᱞᱟᱱᱴ ᱠᱚ ᱱᱚᱰᱮ ᱫᱚ ᱡᱷᱟᱹᱞ ᱧᱚᱜᱚᱜ ᱠᱟᱱᱟ ᱛᱚ ᱟᱨ ᱚᱸᱰᱮ ᱠᱷᱚᱱᱟᱜ ᱫᱚᱞᱮ ᱠᱟᱹᱢᱤ ᱠᱚᱞᱮ ᱢᱚᱛᱞᱚᱵ ᱥᱩᱵᱤᱫᱟ ᱧᱚᱜᱚᱜ ᱠᱟᱱᱟᱞᱮ ᱜᱤᱫᱽᱨᱟᱹ ᱠᱚᱦᱚᱸ ᱠᱚ ᱯᱟᱲᱦᱟᱜ ᱠᱟᱱᱟ ᱫᱚ ᱚᱱᱟᱛᱮ ᱚᱱᱛᱮ ᱜᱮᱞᱮ ᱥᱩᱵᱤᱫᱟ ᱧᱚᱜᱚᱜ ᱠᱟᱱᱟ ᱦᱳᱭ ᱦᱳᱭ ᱦᱳᱭ ᱦᱳᱭ ᱟᱫᱚ ᱚᱱᱟᱜᱤᱧ ᱢᱮᱱᱮᱫ ᱛᱟᱦᱮᱸᱜ ᱡᱮ ᱢᱚᱛᱞᱚᱵ ᱛᱮᱦᱮᱧ ᱜᱟᱯᱟ ᱠᱚᱛᱮ ᱜᱮ ᱦᱟᱸᱜ ᱛᱟᱞᱤᱧ ᱜᱮᱞᱮ ᱜᱮᱥ ᱥᱤᱞᱤᱱᱰᱟᱨ ᱱᱟᱦᱟᱸᱜ ᱪᱟᱵᱟᱜ ᱞᱟᱹᱜᱤᱫ ᱟᱫᱚ ᱚᱱᱟᱜᱮᱞᱤᱧ ᱢᱮᱱᱮᱜᱼᱟ ᱡᱮ ᱦᱩᱱᱟᱹᱝ ᱠᱟᱹᱡ ᱪᱟᱬᱮ ᱢᱟᱲᱮ ᱢᱚᱛᱞᱚᱵ ᱞᱚᱜᱚᱱ ᱫᱷᱟᱨᱟ ᱯᱮ ᱦᱩᱱᱟᱹᱝ ᱯᱮ ᱤᱭᱟᱹ ᱧᱚᱜ ᱟᱹᱞᱤᱧ ᱠᱷᱟᱱ ᱢᱚᱛᱞᱚᱵ ᱱᱚᱰᱮ ᱯᱮ ᱤᱭᱟᱹ ᱵᱩᱠᱤᱝ ᱠᱟᱛᱮ ᱯᱮ ᱥᱟᱯᱞᱟᱭ ᱟᱹᱞᱤᱧ ᱠᱷᱟᱱ ᱫᱚ ᱦᱩᱱᱟᱹᱝ ᱟᱹᱰᱤ ᱱᱟᱯᱟᱭ ᱦᱩᱭᱩᱜᱼᱟ ᱦᱩᱱᱟᱹᱝ ᱦᱳᱭ ᱪᱤᱠᱟᱹᱛᱮ ᱜᱤᱫᱽᱨᱟᱹ ᱠᱚᱦᱚᱸ ᱥᱠᱩᱞ ᱵᱟᱠᱷᱨᱟ ᱠᱚ ᱛᱟᱭᱟᱨᱤ ᱦᱩᱭᱩᱜᱼᱟ ᱟᱨ ᱠᱟᱹᱢᱤ ᱦᱚᱲ ᱠᱚ ᱠᱟᱹᱢᱤ ᱞᱟᱹᱜᱤᱫ ᱛᱮᱭᱟᱨ ᱦᱩᱭᱩᱜᱼᱟ ᱫᱟᱠᱟ ᱩᱛᱩ ᱠᱟᱹᱡ ᱞᱮ ᱫᱤᱠᱠᱟᱹᱛ ᱧᱚᱜᱚᱜᱼᱟ ᱵᱟᱠᱷᱟᱱ ᱦᱟᱸᱜ ᱦᱳᱭ ᱦᱳᱭ ᱟᱪᱪᱷᱟ ᱴᱷᱤᱠ ᱜᱮᱭᱟ ᱦᱳᱭ ᱟᱹᱞᱤᱧᱟᱜ ᱚᱱᱟ ᱮᱡᱮᱱᱥᱤ ᱱᱟᱢᱵᱟᱨ ᱢᱟ ᱦᱟᱸᱜ ᱵᱤᱱ ᱤᱭᱟᱹ ᱦᱚᱭ ᱢᱚᱛᱞᱚᱵ ᱢᱳᱵᱟᱭᱤᱞ ᱱᱟᱢᱵᱟᱨ ᱫᱚ ᱱᱚᱣᱟ ᱜᱮ ᱛᱟᱦᱮᱱᱟ ᱮᱡᱮᱱᱥᱤ ᱱᱟᱢᱵᱟᱨ ᱜᱮ ᱱᱟᱜ ᱠᱟᱹᱡ ᱚᱱᱟ ᱪᱮᱧᱡᱽ ᱦᱩᱭᱩᱜᱼᱟ ᱚᱱᱟ ᱪᱮᱧᱡᱽ ᱫᱚ ᱪᱮᱫ ᱢᱟᱛᱨᱚᱢ ᱚᱱᱟ ᱵᱤᱱ ᱤᱭᱟᱹ ᱞᱟᱹᱭᱟᱵᱮᱱ ᱠᱟᱱᱟᱹᱧ ᱚᱱᱟ ᱮ ᱵᱤ ᱰᱤ ᱯᱷᱟᱭᱤᱵ ᱛᱷᱨᱤ ᱱᱟᱭᱤᱱ ᱦᱚᱸ ᱟᱪᱪᱷᱟ ᱚᱱᱟ ᱜᱮ ᱱᱟᱦᱟᱸᱜ ᱛᱟᱹᱞᱤᱝ ᱱᱚᱢᱵᱚᱨ ᱫᱚ ᱦᱟᱸᱜ ᱦᱳᱭ ᱟᱪᱪᱷᱟ ᱴᱷᱤᱠ

ᱟᱨ ᱦᱳᱭ ᱦᱟᱸᱜ ᱚᱱᱟ ᱱᱚᱢᱵᱚᱨ ᱨᱮᱜᱮ ᱱᱟᱦᱟᱜ ᱤᱭᱟᱹ ᱠᱟᱜ ᱯᱮ ᱦᱟᱜ ᱦᱳᱭ ᱟᱪᱪᱷᱟ ᱴᱷᱤᱠ ᱦᱳᱭ ᱟᱪᱪᱷᱟ ᱴᱷᱤᱠ ᱴᱷᱤᱠ ᱟᱹᱰᱤ ᱟᱹᱰᱤ ᱥᱟᱦᱟᱨᱟᱣ ᱟᱪᱪᱷᱟ ᱴᱷᱤᱠ ᱴᱷᱤᱠ ᱴᱷᱤᱠ